ᱤᱧ ᱢᱤᱫᱴᱟᱝ ᱠᱩᱲᱤ ᱜᱤᱫᱽᱨᱟᱹᱣᱟᱜ ᱪᱤᱛᱟᱹᱨ ᱤᱧ ᱟᱸᱠᱟᱣ ᱞᱟᱹᱜᱤᱫ ᱡᱟᱦᱟᱸ ᱪᱤᱛᱟᱹᱨ ᱛᱟᱞᱟ ᱛᱮᱫᱚ ᱥᱟᱶᱛᱟ ᱨᱮᱭᱟᱜ ᱥᱚᱨᱮᱥ ᱥᱮᱨᱣᱟ ᱢᱩᱴᱷᱟᱹᱱᱤᱧ ᱥᱟᱢᱟᱝ ᱥᱚᱫᱚᱨᱟ ᱥᱮ ᱠᱩᱫᱟᱹᱣ ᱨᱟᱠᱟᱵᱟ ᱪᱤᱛᱟᱹᱨ ᱟᱸᱠᱟᱣ ᱥᱟᱹᱛ ᱠᱟᱛᱮᱜ ᱥᱮ ᱡᱟᱦᱟᱸ ᱪᱤᱛᱟᱹᱨ ᱠᱚ ᱟᱸᱠᱟᱣ ᱥᱟᱹᱛ ᱠᱟᱫᱟ ᱚᱱᱟ ᱪᱤᱛᱟᱹᱨ ᱠᱚᱫᱚ ᱚᱱᱞᱟᱭᱤᱱ ᱟᱨ ᱚᱯᱷᱞᱟᱭᱤᱱ ᱛᱮ ᱠᱤᱨᱤᱧ ᱟᱠᱷᱨᱤᱧ ᱜᱟᱱᱚᱜᱼᱟ ᱡᱟᱦᱟᱸᱛᱮ ᱤᱧᱟᱹᱜ ᱠᱟᱹᱣᱰᱤ ᱟᱨᱡᱟᱣ ᱥᱮ ᱥᱟᱧᱪᱟᱣ ᱫᱟᱲᱮᱭᱟᱜᱼᱟ ᱤᱧ ᱢᱤᱫᱴᱟᱝ ᱪᱤᱛᱟᱹᱨ ᱤᱧ ᱟᱸᱠᱟᱣ ᱥᱟᱹᱛ ᱠᱟᱫᱟ ᱡᱟᱦᱟᱸ ᱪᱤᱛᱟᱹᱨ ᱨᱮᱫᱚ ᱱᱟᱦᱟᱜ ᱫᱤᱥᱚᱢ ᱨᱮᱭᱟᱜ ᱨᱟᱡᱽ ᱟᱹᱨᱤ ᱨᱮᱭᱟᱜ ᱵᱟᱹᱲᱤᱡ ᱦᱟᱞᱚᱛ ᱥᱮ ᱫᱷᱟᱢ ᱫᱷᱟᱥᱩᱲ ᱦᱟᱞᱚᱛ ᱨᱮᱭᱟᱜ ᱪᱤᱛᱟᱹᱨᱤᱧ ᱥᱟᱢᱟᱝ ᱥᱚᱫᱚᱨ ᱟᱠᱟᱫᱟ